ᱟᱛᱳ ᱫᱤᱥᱚᱢ ᱨᱮᱭᱟᱜ ᱟᱨ ᱥᱚᱦᱚᱨ ᱵᱟᱡᱟᱨ ᱨᱮᱭᱟᱜ ᱜᱮᱢ ᱤᱫᱤ ᱠᱟᱛᱤᱧ ᱢᱮᱱᱮᱫᱼᱟ ᱟᱛᱳ ᱫᱤᱥᱚᱢ ᱨᱮᱫᱚ ᱟᱵᱚ ᱫᱚ ᱞᱟᱭᱤᱴ ᱨᱮᱭᱟᱜ ᱪᱮ ᱢᱟᱨᱥᱟᱞ ᱨᱮᱭᱟᱜ ᱚᱱᱠᱟ ᱥᱩᱵᱤᱫᱷᱟ ᱫᱚ ᱵᱟᱹᱱᱩᱜ ᱟᱱᱟᱝ ᱚᱱᱟ ᱤᱫᱤ ᱠᱟᱛᱮᱫ ᱟᱵᱚᱫᱚ ᱴᱷᱤᱠ ᱥᱮᱛᱟᱜ ᱵᱮᱲᱟ ᱦᱚᱸ ᱵᱟᱵᱚ ᱫᱟᱲᱮᱭᱟᱜᱼᱟ ᱨᱮᱸᱜᱮᱡ ᱦᱚᱲ ᱠᱟᱱᱟ ᱵᱚᱱ ᱟᱹᱭᱩᱵ ᱵᱮᱲᱟ ᱴᱷᱤᱠ ᱛᱤᱱᱴᱟ ᱪᱟᱨ ᱵᱟᱡᱮ ᱠᱷᱚᱱ ᱫᱚᱵᱚ ᱠᱷᱮᱞᱳᱰ ᱫᱟᱲᱮᱭᱟᱜᱼᱟ ᱟᱨ ᱵᱟᱡᱟᱨ ᱨᱮᱫᱚ ᱞᱟᱭᱤᱴ ᱢᱟᱨᱥᱟᱞ ᱢᱮᱱᱟᱜᱼᱟ ᱠᱟᱨᱮᱱᱴ ᱢᱮᱱᱟᱜᱼᱟ ᱩᱱᱠᱩ ᱫᱚ ᱡᱟᱦᱟᱸ ᱞᱮᱠᱟᱨᱮ ᱥᱤᱧ ᱧᱤᱫᱟᱹ ᱥᱮᱛᱟᱜ ᱟᱹᱭᱩᱵ ᱚᱱᱠᱟ ᱠᱚ ᱠᱷᱮᱞ ᱫᱟᱲᱮᱭᱟᱜᱼᱟ ᱚᱱᱟ ᱟᱛᱳ ᱫᱤᱥᱚᱢ ᱨᱮᱭᱟᱜ ᱠᱷᱮᱞ ᱟᱨ ᱵᱟᱡᱟᱨ ᱨᱮᱭᱟᱜ ᱥᱚᱦᱚᱨ ᱵᱟᱡᱟᱨ ᱨᱮᱭᱟᱜ ᱠᱷᱮᱞ ᱵᱷᱤᱛᱨᱤ ᱨᱮᱫᱚ ᱤᱱᱟᱹᱜᱮ ᱯᱷᱟᱨᱟᱠ ᱢᱮᱱᱟᱜᱼᱟ ᱟᱵᱚ ᱫᱚ ᱪᱤᱠᱟᱹᱛᱮ ᱥᱩᱵᱤᱫᱷᱟ ᱫᱚ ᱪᱮᱫ ᱦᱚᱸ ᱵᱟᱹᱱᱩᱜᱼᱟ ᱵᱟᱡᱟᱨ ᱨᱮᱫᱚ ᱡᱚᱛᱚᱣᱟᱜ ᱥᱩᱵᱤᱫᱷᱟ ᱢᱮᱱᱟᱜᱼᱟ ᱤᱱᱟᱹ ᱠᱚᱫᱚ ᱡᱟᱦᱟᱸ ᱛᱤᱱ ᱨᱮᱠᱚ ᱤᱪᱪᱷᱟ ᱩᱱ ᱨᱮᱦᱚᱸ ᱠᱚ ᱫᱟᱲᱮᱭᱟᱜᱼᱟ ᱠᱤᱱᱛᱩ ᱟᱵᱚ ᱫᱚ ᱚᱱᱠᱟ ᱥᱩᱵᱤᱫᱷᱟ ᱫᱚ ᱵᱟᱹᱱᱩᱜᱼᱟ ᱡᱩᱫᱤ ᱥᱩᱵᱤᱫᱷᱟ ᱦᱚᱸ ᱛᱟᱦᱮᱱᱟ ᱟᱵᱚ ᱵᱚᱱ ᱫᱟᱲᱮᱭᱟᱜ ᱜᱮᱪᱚᱝ ᱵᱟᱡᱟᱨ ᱨᱮᱫᱚ ᱥᱮᱛᱟᱜ ᱵᱮᱨᱮᱫ ᱮᱱ ᱠᱷᱟᱱᱮ ᱠᱷᱮᱞᱳᱰ ᱠᱟᱱᱟ ᱟᱨ ᱛᱟᱨᱟᱥᱤᱧ ᱠᱷᱚᱱᱟᱜ ᱟᱨᱦᱚᱸᱭ ᱠᱷᱮᱞ ᱦᱚᱪᱚᱜ ᱟᱭ ᱱᱟᱦᱟᱸᱜ ᱟᱵᱚ ᱢᱤᱫ ᱵᱮᱲᱟ ᱵᱚᱱ ᱠᱟᱹᱢᱤᱭᱟ ᱟᱨ ᱢᱤᱫ ᱵᱮᱲᱟ ᱫᱚ ᱠᱷᱮᱞ ᱟᱠᱚ ᱟᱹᱭᱩᱵ ᱵᱮᱲᱟ ᱫᱚᱠᱚ ᱠᱷᱮᱞᱟ